ᱦᱮᱞᱳ ᱦᱮᱸ ᱦᱳᱭ ᱦᱮᱸ ᱦᱳᱭ ᱦᱳᱭ ᱦᱳᱭ ᱱᱤᱛᱚᱝ ᱢᱟ ᱡᱷᱚᱛᱚ ᱜᱮᱵᱚᱱ ᱧᱮᱞᱮᱫᱼᱟ ᱱᱚᱜᱼᱚ ᱱᱚᱝᱠᱟ ᱱᱤᱛᱚᱝ ᱡᱮᱢᱚᱱ ᱥᱤᱛᱩᱝ ᱠᱚᱦᱚᱸ ᱵᱟᱹᱲᱛᱤ ᱜᱮᱭᱟ ᱫᱟᱜ ᱦᱚᱸ ᱟᱹᱰᱤ ᱠᱚᱢ ᱜᱮᱭᱟ ᱟᱫᱚ ᱚᱱᱟ ᱞᱟᱹᱜᱤᱫ ᱠᱟᱹᱡ ᱟᱫᱷᱮᱠ ᱟᱫᱷᱮᱠ ᱡᱟᱭᱜᱟ ᱠᱚᱨᱮᱫ ᱱᱚᱝᱠᱟ ᱥᱩᱵᱤᱫᱷᱟ ᱢᱮᱱᱟᱜᱼᱟ ᱠᱮᱱᱮᱞ ᱠᱮᱱᱮᱞ ᱵᱮᱱᱟᱣ ᱠᱟᱱᱟ ᱠᱮᱱᱮᱞ ᱛᱮ ᱪᱟᱥ ᱦᱩᱭᱩᱜ ᱠᱟᱱᱟ ᱟᱨ ᱟᱫᱷᱮᱠ ᱟᱫᱷᱮᱠ ᱡᱟᱭᱜᱟ ᱠᱚᱨᱮ ᱚᱱᱠᱟ ᱢᱮᱱᱟᱜᱼᱟ ᱵᱟᱹᱱᱩᱜ ᱟᱹᱱᱤᱡ ᱫᱟᱜ ᱡᱟᱹᱲᱤ ᱵᱷᱚᱨᱥᱟ ᱜᱮ ᱦᱳᱭ ᱚᱱ ᱚᱱᱠᱟ ᱠᱟᱛᱮᱫ ᱪᱟᱥ ᱦᱩᱭᱩᱜ ᱠᱟᱱᱟ ᱟᱨ ᱱᱤᱛᱚᱜ ᱚᱱᱮᱧ ᱢᱮᱱᱮᱫᱼᱟ ᱱᱚᱝᱠᱟ ᱟᱹᱰᱤ ᱢᱟᱱᱮ ᱱᱤᱛᱚᱝ ᱢᱟ ᱰᱟᱹᱝᱨᱤ ᱠᱚᱛᱮ ᱚᱱᱠᱟ ᱥᱤᱭᱳᱜ ᱟᱛᱮᱫ ᱱᱟᱦᱮᱞ ᱠᱚᱛᱮ ᱢᱟ ᱵᱟᱠᱚ ᱥᱤᱭᱳᱜ ᱠᱟᱱᱟ ᱢᱟᱱᱮ ᱵᱟᱠᱚ ᱪᱟᱥᱮᱫᱼᱟ ᱱᱤᱛᱚᱜ ᱫᱚ ᱚᱱᱮ ᱦᱳᱭ ᱱᱚᱣᱟ ᱫᱩᱱᱭᱟᱹ ᱪᱟᱭᱱᱟ ᱫᱩᱱᱭᱟᱹᱭᱱᱟ ᱱᱤᱛᱚᱜ ᱢᱟ ᱟᱫᱚ ᱴᱨᱟᱠᱴᱟᱨ ᱠᱚᱛᱮ ᱜᱮᱠᱚ ᱥᱤᱭᱳᱜ ᱠᱟᱱᱟ ᱡᱚᱛᱚᱜᱮ ᱦᱳᱭ ᱴᱟᱠᱴᱚᱨ ᱠᱚᱛᱮ ᱟᱨ ᱱᱚᱜᱼᱚᱭ ᱡᱟᱦᱟᱸ ᱞᱮᱠᱟ ᱟᱫᱷᱮᱠ ᱟᱫᱷᱮᱠ ᱡᱟᱭᱜᱟ ᱠᱚᱨᱮ ᱫᱚ ᱫᱚᱢᱮ ᱫᱟᱜ ᱛᱟᱦᱮᱱᱟ ᱚᱱᱛᱮ ᱫᱚ ᱥᱟᱞᱨᱮ ᱵᱟᱨ ᱫᱷᱟᱣ ᱠᱚ ᱪᱟᱥᱚᱜᱼᱟ ᱪᱟᱥᱮᱫᱼᱟ ᱡᱟᱦᱟᱸ ᱦᱳᱭ ᱱᱚᱣᱟ ᱯᱩᱨᱵᱤ ᱥᱤᱝᱵᱷᱩᱢ ᱨᱮᱫᱚ ᱟᱹᱰᱤᱴᱟ ᱱᱚᱛᱮ ᱠᱚᱢ ᱠᱚᱢ ᱢᱮᱱᱟᱜᱼᱟ ᱴᱟᱴᱟ ᱮᱨᱤᱭᱟ ᱨᱮᱫᱚ ᱰᱷᱮᱨ ᱜᱮᱠᱚ ᱪᱟᱥᱮᱫᱼᱟ ᱥᱮᱨᱢᱟ ᱨᱮ ᱢᱤᱫ ᱫᱷᱟᱹᱣ ᱦᱮᱸ ᱚ ᱪᱟᱥ ᱫᱚ ᱫᱟᱜ ᱵᱟᱝᱠᱷᱟᱱ ᱵᱟᱭ ᱜᱟᱱᱚᱜᱼᱟ ᱟᱨ ᱢᱟᱱᱮ ᱱᱮᱜᱮ ᱦᱩᱲᱩ ᱠᱚ ᱨᱟᱠᱟᱵ ᱵᱟᱲᱟ ᱠᱟᱛᱮᱫ ᱤᱭᱟᱹ ᱠᱚ ᱡᱚᱸᱰᱨᱟ ᱨᱟᱦᱮᱲ ᱠᱚᱜᱮ ᱪᱟᱥ ᱦᱩᱭᱩᱜ ᱠᱟᱱᱟ ᱟᱨ ᱚᱱᱟ ᱜᱟᱰᱟ ᱠᱚᱨᱮᱫ ᱤᱭᱟᱹ ᱟᱛᱮᱫ ᱨᱚᱦᱚᱭ ᱠᱟᱛᱮᱫ ᱚᱱᱟ ᱠᱚ ᱢᱟᱡᱷᱮ ᱥᱟᱡᱷᱮ ᱦᱮᱸ ᱦᱮᱸ